ᱢᱤᱫᱴᱟᱱ ᱠᱷᱮᱞᱳᱰ ᱦᱚᱲ ᱢᱟᱲᱟᱝᱚᱜ ᱞᱟᱹᱜᱤᱫ ᱟᱭᱢᱟ ᱠᱷᱟᱴᱟᱣ ᱦᱩᱭᱩᱜ ᱛᱟᱭᱟ ᱫᱤᱱᱟᱹᱢ ᱦᱤᱞᱳᱜ ᱥᱮᱛᱟᱜ ᱵᱮᱞᱟ ᱨᱟᱱᱤᱝ ᱦᱩᱭᱩᱜ ᱛᱟᱭᱟ ᱟᱨ ᱡᱟᱦᱟᱸᱭ ᱴᱷᱮᱱ ᱠᱳᱪ ᱮ ᱠᱚᱨᱟᱣᱟ ᱩᱱᱤ ᱠᱳᱪ ᱦᱚᱸ ᱢᱟᱴᱷᱨᱮ ᱦᱮᱡ ᱞᱮᱱᱠᱷᱟᱱ ᱩᱱᱤ ᱠᱷᱮᱞᱳᱰ ᱦᱚᱲ ᱫᱚ ᱚᱸᱰᱮ ᱥᱮᱱ ᱦᱩᱭᱩᱜ ᱛᱟᱭᱟ ᱡᱟᱦᱟᱸ ᱛᱤᱱᱟᱹᱜ ᱥᱟᱺᱜᱤᱧ ᱛᱟᱦᱮᱱ ᱨᱮᱦᱚᱸ ᱚᱸᱰᱮ ᱜᱮ ᱥᱮᱱ ᱦᱩᱭᱩᱜ ᱛᱟᱭᱟ ᱟᱨ ᱠᱷᱮᱞ ᱠᱷᱮᱞᱛᱮ ᱟᱹᱰᱤ ᱟᱹᱰᱤ ᱡᱟᱸᱜᱟ ᱠᱚᱦᱚᱸ ᱵᱟᱡᱟᱣ ᱫᱟᱲᱮᱣᱟᱛᱟᱭᱟ ᱟᱨ ᱟᱭᱢᱟ ᱯᱞᱮᱭᱟᱨ ᱥᱟᱛᱮᱜ ᱠᱷᱮᱞᱳᱰ ᱦᱩᱭᱩᱜ ᱛᱟᱭᱟ ᱛᱚᱵᱮ ᱠᱷᱟᱱ ᱜᱮ ᱩᱱᱤ ᱫᱚ ᱢᱟᱲᱟᱝ ᱫᱟᱲᱮᱭᱟᱜᱼᱟᱭ ᱢᱟᱲᱟᱝ ᱥᱮᱫ ᱮ ᱪᱟᱞᱟᱜᱼᱟ ᱩᱱᱤ ᱫᱚ ᱚᱱᱮ ᱚᱱᱠᱟ ᱜᱮ ᱟᱭᱢᱟ ᱩᱛᱟᱹᱨ ᱥᱚᱢᱚᱥᱥᱟ ᱠᱚ ᱦᱩᱭᱩᱜᱼᱟ